ᱦᱮᱸ ᱡᱚᱦᱟᱨ ᱜᱮ ᱦᱮᱸ ᱢᱚᱸᱡᱽ ᱵᱟᱲᱟ ᱜᱮ ᱟᱢ ᱜᱮ ᱚᱠᱟ ᱞᱮᱠᱟ ᱢᱮᱱᱟᱢᱟ ᱚᱻ ᱚᱻ ᱪᱮᱫᱟᱜ ᱫᱚ ᱪᱮᱫ ᱠᱷᱟᱛᱤᱨ ᱚᱻ ᱟᱫᱚ ᱛᱟᱦᱞᱮ ᱫᱟᱜ ᱡᱟᱲᱤᱭᱮᱫ ᱠᱷᱟᱱ ᱱᱮᱛᱟᱨ ᱫᱚ ᱪᱮᱫ ᱠᱚᱯᱮ ᱪᱟᱥ ᱵᱟᱥ ᱮᱫᱼᱟ ᱚᱻ ᱟᱫᱚ ᱥᱮᱨᱢᱟ ᱡᱟᱲᱤ ᱫᱟᱜ ᱛᱟᱸᱜᱤᱨᱮᱜᱮ ᱯᱮ ᱛᱟᱦᱮᱸᱱᱟ ᱟᱫᱚ ᱱᱮᱛᱟᱨᱟᱜ ᱞᱮᱠᱟᱛᱮ ᱡᱟᱦᱟᱸ ᱵᱟᱹᱫᱽ ᱠᱷᱮᱛ ᱪᱟᱥ ᱞᱟᱜᱤᱫ ᱛᱮ ᱥᱟᱢ ᱢᱟᱨᱥᱟᱞ ᱵᱮᱱᱟᱣᱮᱫ ᱫᱚ ᱟᱫᱚ ᱚᱱᱟ ᱠᱚᱫᱚ ᱟᱯᱮᱥᱮᱫ ᱢᱮᱱᱟᱜᱼᱟ ᱥᱮ ᱵᱟᱝ ᱚᱱᱟ ᱢᱟ ᱱᱟᱯᱟᱭ ᱠᱟᱛᱷᱟ ᱠᱟᱱ ᱜᱮ ᱴᱷᱤᱠ ᱜᱮᱭᱟ ᱢᱮᱱᱠᱷᱟᱱ ᱱᱤᱛᱚᱜ ᱢᱟ ᱪᱮᱫ ᱠᱚ ᱞᱟᱹᱭᱟ ᱱᱟᱦᱟᱜ ᱡᱩᱜᱽ ᱱᱮᱛᱟᱨ ᱢᱟ ᱴᱮᱠᱱᱳᱞᱳᱡᱤ ᱨᱮᱱᱟᱜ ᱨᱮᱱᱟᱜ ᱡᱩᱜᱽ ᱠᱟᱱᱟ ᱟᱫᱚ ᱱᱤᱛᱚᱜ ᱫᱚ ᱡᱟᱦᱟᱸᱱᱟᱜ ᱜᱮ ᱢᱤᱫ ᱜᱷᱟᱲᱤᱡ ᱛᱮ ᱢᱟᱱᱮ ᱞᱚᱜᱚᱱ ᱞᱚᱜᱚᱱ ᱡᱟᱦᱟᱸᱱᱟᱜ ᱜᱮ ᱦᱩᱭ ᱯᱩᱨᱟᱹᱣ ᱨᱮᱱᱟᱜ ᱠᱟᱱᱟ ᱥᱮ ᱠᱚᱢ ᱤᱛᱟᱹᱛᱮ ᱵᱤᱥᱤ ᱟᱱᱟᱡᱽ ᱪᱟᱥᱚᱜᱼᱟ ᱠᱚᱢ ᱦᱚᱲ ᱛᱮ ᱵᱤᱥᱤ ᱪᱟᱥᱚᱜᱼᱟ ᱚᱻ ᱚᱱᱟ ᱦᱤᱥᱟᱹᱵᱽ ᱛᱮᱫᱚ ᱱᱤᱛᱚᱜ ᱫᱚ ᱱᱤᱛᱟᱜ ᱚᱠᱛᱚ ᱞᱮᱠᱟᱛᱮ ᱥᱟᱨ ᱠᱚ ᱪᱟᱥ ᱨᱮᱱᱟᱜ ᱟᱱᱟᱡᱽ ᱯᱟᱛᱤ ᱠᱚ ᱤᱛᱟᱹ ᱠᱚ ᱡᱷᱚᱛᱚ ᱵᱮᱵᱚᱦᱟᱨ ᱫᱚᱨᱠᱟᱨᱚᱜ ᱠᱟᱱᱟ ᱛᱚᱵᱮ ᱨᱮᱥᱮ ᱚᱱᱟ ᱪᱟᱥ ᱠᱟᱛᱮᱜ ᱫᱚ ᱚᱱᱟ ᱪᱟᱥ ᱠᱷᱚᱱ ᱜᱮ ᱡᱟᱦᱟᱸᱱᱟᱜ ᱢᱟᱱᱮ ᱴᱟᱠᱟ ᱯᱩᱭᱥᱟᱹ ᱠᱚ ᱧᱟᱢᱚᱜᱼᱟ ᱡᱚᱛᱚᱣᱟᱜ ᱜᱮ ᱱᱟᱯᱟᱭ ᱦᱩᱭᱩᱜᱼᱟ ᱥᱮ ᱟᱫᱚ ᱚᱱᱟ ᱦᱳᱭ ᱚᱱᱟ ᱢᱟ ᱦᱮᱸᱜᱮ ᱚᱱᱟ ᱢᱟ ᱱᱟᱯᱟᱭ ᱠᱟᱛᱷᱟ ᱠᱟᱱ ᱜᱮ ᱟᱫᱚ ᱱᱤᱭᱟᱹ ᱞᱟᱦᱟ ᱡᱟᱦᱟᱸᱭ ᱠᱚ ᱵᱟᱠᱚ ᱞᱟᱹᱭ ᱵᱟᱲᱟ ᱠᱟᱜ ᱯᱮᱭᱟ ᱱᱚᱣᱟ ᱠᱚ ᱤᱫᱤ ᱠᱟᱛᱮᱫ ᱫᱤᱥ ᱦᱩᱫᱤᱥ ᱵᱟᱠᱚ ᱮᱢ ᱟᱠᱟᱫ ᱯᱮᱭᱟ ᱚᱻ ᱟᱪᱪᱷᱟ ᱴᱷᱤᱠ ᱜᱮᱭᱟ ᱵᱟᱠᱚ ᱮᱢ ᱠᱟᱜ ᱯᱮ ᱠᱷᱟᱱ ᱦᱚᱸ ᱴᱷᱤᱠ ᱜᱮᱭᱟ ᱟᱫᱚ ᱤᱧ ᱢᱤᱱᱟᱹᱧᱟ ᱛᱚ ᱟᱫᱚ ᱱᱚᱜ ᱚᱭ ᱡᱮ ᱱᱚᱣᱟ ᱱᱤᱛᱟᱜ ᱚᱠᱛᱚ ᱞᱮᱠᱟᱛᱮ ᱱᱤᱛᱟᱜ ᱪᱟᱥ ᱟᱵᱟᱫᱽ ᱠᱚᱨᱟᱣ ᱟᱨᱠᱤ ᱦᱮᱸ ᱟᱨ ᱚᱱᱟ ᱠᱷᱚᱱ ᱵᱟᱲᱛᱤ ᱞᱟᱵᱷ ᱧᱟᱢ ᱟᱫᱚ ᱚᱱᱟ ᱠᱚ ᱵᱟᱰᱟᱭ ᱞᱟᱜᱤᱫ ᱛᱮ ᱛᱟᱦᱞᱮ ᱦᱤᱡᱩᱜ ᱯᱮ ᱤᱧ ᱴᱷᱮᱱ ᱢᱟᱱᱮ ᱞᱟᱹᱭ ᱟᱯᱮᱭᱟᱹᱧ ᱚᱠᱟ ᱚᱠᱛᱚᱨᱮ ᱚᱠᱟ ᱞᱮᱠᱟᱱ ᱤᱛᱟᱹ ᱪᱟᱥ ᱦᱩᱭᱩᱜᱼᱟ ᱨᱟᱵᱟᱝ ᱫᱤᱱ ᱚᱠᱟ ᱪᱟᱥ ᱞᱮᱠᱷᱟᱱ ᱵᱟᱲᱛᱤ ᱪᱟᱥᱚᱜᱼᱟ ᱟᱨ ᱜᱚᱨᱚᱢ ᱫᱤᱱ ᱚᱠᱟ ᱞᱮᱠᱟ ᱟᱨ ᱚᱠᱟ ᱞᱮᱠᱟ ᱟᱱᱟᱡᱽ ᱠᱚ ᱟᱨ ᱥᱟᱨ ᱠᱚ ᱮᱢ ᱫᱚᱨᱠᱟᱨᱚᱜ ᱠᱟᱱᱟ ᱱᱚᱣᱟ ᱠᱚᱨᱮᱱᱟᱜ ᱫᱤᱥᱦᱩᱫᱤᱥ ᱠᱚ ᱮᱢ ᱞᱟᱜᱤᱫ ᱛᱮ ᱛᱟᱦᱞᱮ ᱢᱤᱜᱫᱤᱱ ᱚᱠᱛᱚ ᱧᱟᱢ ᱠᱟᱛᱮᱫ ᱤᱧ ᱥᱮᱡ ᱦᱤᱡᱩᱜ ᱯᱮ ᱚᱱᱟ ᱠᱚᱧ ᱞᱟᱹᱭ ᱯᱩᱥᱴᱟᱹᱣ ᱟᱢᱟ ᱟᱨ ᱥᱟᱶᱛᱮ ᱟᱨᱦᱚᱸ ᱡᱟᱦᱟᱸᱭ ᱠᱚ ᱦᱤᱡᱩᱜᱼᱟ ᱩᱝᱠᱩ ᱠᱚᱦᱚᱸ ᱦᱳᱭ ᱦᱳᱭ ᱦᱮᱸ ᱦᱳᱭ ᱦᱳᱭ ᱴᱷᱤᱠ ᱜᱮᱭᱟ ᱦᱤᱡᱩᱜ ᱛᱟᱵᱚᱱ ᱢᱮ ᱢᱟ ᱛᱚᱵᱮ ᱦᱮᱸ ᱡᱚᱦᱟᱨ ᱜᱮ ᱦᱳᱭ